ᱵᱟᱰᱟᱭᱟᱢ ᱚᱱᱟ ᱫᱚ ᱡᱟᱦᱟᱱᱟᱜ ᱵᱟᱝ ᱯᱤᱴᱷᱟᱹ ᱰᱩᱢᱵᱩᱜ ᱰᱷᱩᱠᱤ ᱟᱨ ᱜᱩᱲ ᱯᱤᱴᱷᱟᱹ ᱠᱚ ᱟᱨ ᱥᱩᱱᱩᱢ ᱯᱤᱴᱷᱟᱹ ᱠᱚ ᱚᱱᱟ ᱠᱚ ᱢᱮᱱᱟᱜ ᱛᱟᱵᱚᱱᱟ